ᱱᱩᱠᱩ ᱫᱚ ᱢᱤᱫᱴᱟᱹᱝ ᱚᱱᱛᱚᱨᱥᱤᱭᱟᱛᱨᱤ ᱠᱚ ᱛᱟᱦᱮᱸᱜ ᱠᱟᱱᱟ ᱡᱟᱦᱟᱸᱭ ᱟᱵᱚ ᱵᱷᱟᱨᱚᱛ ᱫᱤᱥᱚᱢ ᱨᱮᱱ ᱦᱚᱲ ᱠᱚ ᱠᱟᱱᱟ ᱠᱚ ᱡᱮᱢᱚᱱ ᱡᱟᱦᱟᱸ ᱞᱮᱠᱟᱱ ᱠᱚᱞᱯᱚᱱᱟ ᱪᱟᱣᱞᱟ ᱫᱚ ᱟᱵᱚ ᱵᱷᱟᱨᱳᱛ ᱫᱤᱥᱚᱢ ᱨᱮᱱᱤᱡ ᱯᱳᱭᱞᱳ ᱦᱚᱲ ᱠᱟᱱᱟᱭ ᱡᱟᱦᱟᱸᱭ ᱚᱱᱛᱚᱨᱥᱤᱭᱟᱛᱨᱤ ᱵᱮᱱᱟᱣ ᱮᱱᱟᱭ ᱩᱱᱤ ᱫᱚ ᱟᱢᱮᱨᱤᱠᱟ ᱠᱷᱚᱱ ᱚᱱᱛᱚᱨᱤᱥᱤᱭᱟᱛᱤ ᱫᱚᱭ ᱵᱮᱱᱟᱣ ᱞᱮᱱᱟ ᱟᱨ ᱚᱸᱰᱮ ᱠᱷᱚᱱ ᱜᱮ ᱚᱱᱛᱚᱨᱤᱡ ᱫᱚᱭ ᱪᱟᱞᱟᱣ ᱞᱮᱱᱟ ᱢᱮᱱᱠᱷᱟᱱ ᱩᱱᱤ ᱫᱚ ᱚᱱᱛᱚᱨᱤᱡ ᱨᱮᱜᱮᱭ ᱚᱸᱰᱮ ᱠᱷᱚᱱ ᱜᱮᱭ ᱵᱚᱸᱜᱟ ᱛᱟᱞᱟᱭᱮᱱᱟᱭᱚᱱᱛᱮ ᱚᱸᱰᱮ ᱜᱮ ᱫᱷᱟᱹᱨᱛᱤ ᱛᱮᱫᱚ ᱵᱟᱭ ᱨᱩᱭᱟᱹᱲ ᱫᱟᱲᱮ ᱟᱱᱟᱭ ᱤᱱᱟᱹ ᱯᱚᱨᱮ ᱟᱵᱚᱭᱤᱡ ᱡᱟᱦᱟᱸᱭ ᱵᱚᱱ ᱢᱮᱛᱟᱭ ᱠᱟᱱᱟ ᱨᱟᱠᱮᱥ ᱥᱚᱨᱢᱟ ᱨᱟᱠᱮᱥ ᱥᱚᱨᱢᱟ ᱦᱚᱸ ᱟᱵᱚᱭᱤᱡ ᱯᱳᱭᱞᱳ ᱚᱱᱛᱚᱨᱤᱡᱟᱛᱨᱤ ᱠᱟᱱᱟᱭ ᱡᱮᱢᱚᱱ ᱵᱷᱟᱨᱚᱛ ᱫᱤᱥᱚᱢ ᱨᱮᱱᱤᱡ ᱛᱟᱦᱮᱸ ᱠᱟᱱᱟᱭ ᱱᱩᱭ ᱦᱚᱸ ᱟᱵᱚᱭᱤᱡ ᱤᱱᱟᱹ ᱚᱵᱚᱛᱟ ᱡᱟᱦᱟᱸ ᱡᱚᱠᱷᱚᱡ ᱨᱟᱠᱮᱥ ᱥᱚᱨᱢᱟᱭ ᱪᱟᱞᱟᱣ ᱞᱮᱱᱟ ᱩᱱ ᱡᱚᱠᱷᱚᱡ ᱟᱵᱚᱭᱤᱡ ᱯᱨᱚᱫᱷᱟᱱᱢᱚᱱᱛᱨᱤ ᱫᱚ ᱥᱨᱤᱢᱚᱛᱚ ᱤᱱᱫᱨᱟ ᱜᱟᱱᱫᱷᱤ ᱛᱟᱦᱮᱸ ᱠᱟᱱᱟᱭ ᱟᱨ ᱩᱱᱤ ᱡᱮ ᱠᱩᱞᱤ ᱠᱮᱫᱮᱭᱟᱭ ᱨᱟᱠᱮᱥ ᱥᱚᱨᱢᱟᱭ ᱢᱮᱛᱟᱭ ᱠᱟᱱᱟ ᱟᱢ ᱵᱷᱟᱨᱚᱛ ᱫᱤᱥᱚᱢ ᱪᱮᱫ ᱞᱮᱠᱟᱢ ᱧᱮᱞᱮᱜᱼᱟ ᱟᱫᱚ ᱨᱟᱠᱮᱥ ᱥᱚᱨᱢᱟᱭ ᱞᱮᱭ ᱠᱮᱜᱼᱟ ᱤᱧ ᱟᱵᱚ ᱵᱷᱟᱨᱚᱛ ᱫᱤᱥᱚᱢ ᱫᱚ ᱪᱮᱛᱟᱱ ᱠᱷᱚᱱ ᱚᱱᱛᱚᱨᱤᱡ ᱠᱷᱚᱱᱟᱜ ᱢᱟᱱᱮ ᱥᱟᱨᱮ ᱡᱟᱦᱟᱸ ᱥᱮ ᱦᱤᱱᱫᱩᱥᱛᱷᱟᱱ ᱦᱟᱢᱟᱨᱟ ᱥᱟᱨᱮ ᱡᱟᱦᱟᱸ ᱥᱮ ᱟᱪᱪᱷᱟ ᱦᱤᱱᱫᱩᱥᱛᱷᱟᱱ ᱦᱟᱢᱟᱨᱟ ᱚᱱᱟᱭ ᱢᱮᱱ ᱠᱮᱜᱼᱟ ᱟᱨ ᱱᱩᱭ ᱥᱩᱱᱤᱛᱟ ᱵᱤᱞᱤᱭᱟᱢᱥ ᱦᱚᱸ ᱟᱵᱚ ᱵᱷᱟᱨᱚᱛ ᱨᱮᱱᱤᱡ ᱦᱚᱲ ᱦᱩᱭ ᱠᱟᱛᱮᱫ ᱱᱩᱭ ᱦᱚᱸ ᱢᱤᱫᱴᱮᱡ ᱚᱱᱛᱚᱨᱤᱡᱭᱟᱛᱨᱤᱡ ᱵᱮᱱᱟᱣ ᱮᱱᱟᱭ ᱟᱨ ᱩᱱᱤ ᱦᱚᱸ ᱟᱢᱮᱨᱤᱠᱟ ᱠᱷᱚᱱ ᱜᱮ ᱪᱟᱞᱟᱣ ᱞᱮᱱᱟᱭ ᱚᱱᱟᱛᱮ ᱟᱹᱰᱤ ᱱᱩᱠᱩ ᱫᱚ ᱟᱵᱚ ᱵᱷᱟᱨᱚᱛ ᱨᱮᱱ ᱫᱚ ᱟᱹᱰᱤ ᱜᱚᱨᱚᱵᱟᱱ ᱦᱚᱲ ᱠᱟᱱᱟ ᱠᱚ ᱟᱹᱰᱤ ᱧᱩᱛᱩᱢᱟᱱ ᱦᱚᱲ ᱠᱟᱱᱟ ᱠᱚ ᱪᱤᱠᱟᱛᱮ ᱟᱵᱚᱣᱟᱜ ᱵᱷᱟᱨᱚᱛ ᱫᱤᱥᱚᱢ ᱨᱮᱱᱟᱜ ᱧᱩᱛᱩᱢ ᱠᱚ ᱨᱟᱠᱟᱵ ᱠᱟᱜᱼᱟ